ᱱᱚᱣᱟ ᱵᱩᱨᱩᱨᱮ ᱥᱮ ᱥᱮ ᱱᱚᱣᱟ ᱟᱞᱮ ᱮᱞᱟᱠᱟᱨᱮ ᱡᱟᱱᱟᱢᱚᱜᱼᱟ ᱡᱮ ᱠᱤᱪᱷᱩ ᱫᱟᱨᱮ ᱦᱮᱱᱟᱜᱼᱟ ᱢᱟᱛᱠᱚᱢ ᱢᱟᱛᱠᱚᱢ ᱵᱟᱲᱮ ᱥᱟᱨᱡᱚᱢ ᱦᱮᱸᱥᱟᱜ ᱯᱟᱠᱟᱲᱮ ᱤᱭᱩᱠᱤᱞᱤ ᱯᱚᱴᱟᱥ ᱥᱚᱥᱚ ᱛᱮᱨᱮᱞ ᱛᱟᱨᱚᱯ ᱦᱟᱱᱟ ᱱᱚᱣᱟ ᱛᱮᱨᱮᱞ ᱛᱟᱨᱚᱯ ᱮᱨᱯᱚᱨᱮ ᱢᱩᱨᱩᱫ ᱢᱩᱨᱩᱫ ᱡᱮᱥᱮ ᱦᱳ ᱦᱟᱴ ᱜᱚᱴᱮ ᱨᱤᱰᱤ ᱨᱟᱲᱦᱤ ᱫᱟᱨᱮᱜᱮ ᱛᱚ ᱚᱱᱟ ᱫᱚ ᱵᱚᱨᱥᱟᱨᱮ ᱚᱱᱟ ᱡᱟᱛᱮ ᱡᱟᱝᱠᱚ ᱧᱩᱨᱩᱜᱼᱟ ᱮᱨᱯᱚᱨᱮ ᱟᱡᱚᱫᱟ ᱟᱥᱟᱲ ᱥᱨᱟᱵᱚᱱ ᱨᱮ ᱡᱟᱝᱫᱚ ᱯᱚᱴᱠᱚᱡ ᱛᱩᱫ ᱮᱱᱜᱮ ᱞᱚᱦᱚᱫ ᱮᱱᱜᱮ ᱮᱨᱯᱚᱨᱮ ᱩᱱᱨᱮ ᱟᱥᱟᱲ ᱥᱨᱟᱵᱚᱱ ᱨᱮ ᱚᱢᱚᱱᱮᱱᱜᱮ ᱟᱫᱚ ᱚᱱᱟ ᱫᱟᱨᱮ ᱠᱚᱫᱚ ᱢᱤᱴᱤᱡ ᱦᱚᱸ ᱵᱟᱝ ᱜᱩᱡᱩᱜᱼᱟ ᱮᱨ ᱯᱚᱨᱮ ᱡᱚᱛᱚ ᱠᱚᱜᱮ ᱵᱟᱧᱪᱟᱜᱼᱟ ᱚᱱᱠᱟ ᱠᱟᱛᱮᱫ ᱵᱤᱨ ᱵᱩᱨᱩ ᱫᱟᱨᱮ ᱱᱟᱹᱲᱤ ᱫᱚ ᱵᱤᱨᱵᱩᱨᱩ ᱫᱟᱨᱮ ᱱᱟᱲᱤᱫᱚ ᱚᱱᱠᱟ ᱠᱟᱛᱮᱫ ᱢᱟᱱᱮ ᱵᱤᱨ ᱫᱚ ᱵᱮᱱᱟᱣ ᱠᱟᱱᱟ ᱱᱟᱱᱟ ᱦᱩᱱᱟᱹᱨ ᱫᱟᱨᱮᱛᱮ ᱥᱟᱡᱟᱣᱟᱠᱟᱱᱟ ᱛᱮᱨᱮᱞ ᱛᱟᱨᱚᱯ